ᱥᱮᱨᱮᱧ ᱫᱚ ᱟᱹᱰᱤ ᱞᱮᱠᱟᱱ ᱥᱮᱨᱮᱧ ᱦᱮᱱᱟᱜᱼᱟ ᱥᱚᱵᱠᱩᱪ ᱦᱮᱱᱟᱜᱼᱟ ᱮᱱᱮᱡ ᱥᱮᱨᱮᱧ ᱛᱚ ᱢᱮᱱ ᱠᱤᱫᱟᱹᱧ ᱮᱱᱟᱝ ᱛᱚ ᱡᱟᱦᱟᱸᱭ ᱡᱟᱦᱟᱸᱭ ᱫᱚ ᱮᱱᱮᱡ ᱥᱮᱨᱮᱧ ᱦᱚᱸ ᱵᱟᱝ ᱠᱚ ᱵᱟᱲᱟᱭᱟ ᱛᱩᱢᱫᱟᱜ ᱴᱟᱢᱟᱠ ᱨᱩᱨᱩ ᱦᱚᱸ ᱵᱟᱝᱠᱚ ᱵᱟᱲᱟᱭᱟ ᱟᱨ ᱤᱧᱫᱚ ᱛᱷᱚᱲᱟ ᱪᱮᱢᱮᱫ ᱟᱠᱟᱫᱟᱹᱧ ᱚᱱᱟ ᱠᱟᱭᱛᱮ ᱤᱧ ᱟᱜ ᱴᱷᱮᱱ ᱫᱚ ᱛᱤᱨᱭᱳ ᱵᱟᱱᱟᱢ ᱛᱩᱢᱫᱟᱜ ᱴᱟᱢᱟᱠ ᱦᱚᱸ ᱢᱮᱱᱟᱜ ᱜᱮᱭᱟ ᱟᱨ ᱡᱟᱦᱟᱸ ᱠᱚᱨᱮᱜ ᱵᱟᱠᱚ ᱵᱟᱲᱟᱭᱟ ᱚᱱᱟ ᱠᱚᱨᱮ ᱤᱧ ᱦᱚᱸᱠᱚ ᱤᱫᱤ ᱵᱟᱲᱟᱧ ᱠᱟᱱ ᱛᱟᱦᱮᱱᱟ ᱤᱧᱦᱚᱠᱚ ᱢᱤᱛᱟᱹᱧᱟ ᱫᱮᱞᱟ ᱟᱢᱫᱚ ᱵᱟᱲᱟᱭᱟᱢ ᱟᱞᱮᱭᱟᱜ ᱟᱛᱳ ᱨᱮᱱᱫᱚ ᱚᱱᱠᱟ ᱵᱟᱹᱱᱩᱜ ᱠᱚᱣᱟ ᱮᱱᱮᱡ ᱥᱮᱨᱮᱧ ᱮᱱᱮᱡ ᱥᱮᱨᱮᱧ ᱠᱚᱦᱚᱸ ᱵᱟᱹᱱᱩᱜ ᱠᱚᱣᱟ ᱛᱩᱢᱫᱟᱜ ᱟᱹᱛᱩ ᱫᱟᱜ ᱨᱩ ᱨᱩ ᱠᱚᱦᱚᱸ ᱵᱟᱹᱱᱩᱜ ᱠᱚᱣᱟ ᱥᱮᱨᱮᱧ ᱦᱚᱸ ᱵᱟᱝᱠᱚ ᱵᱟᱲᱟᱭᱟ ᱚᱱᱟ ᱠᱷᱟᱹᱛᱤᱨ ᱛᱮ ᱟᱢᱫᱚᱢ ᱵᱟᱲᱟᱭ ᱠᱷᱟᱹᱛᱤᱨᱛᱮ ᱟᱞᱮᱞᱮ ᱢᱮᱛᱟᱢ ᱠᱟᱱᱟ ᱫᱮᱞᱟ ᱜᱚᱲᱚᱣᱟᱞᱮᱢᱮ ᱟᱨ ᱟᱢᱦᱚᱸᱢ ᱨᱟᱹᱥᱠᱟᱹᱭᱟ ᱟᱞᱮ ᱦᱚᱸᱞᱮ ᱨᱟᱹᱥᱠᱟᱹᱭᱟ ᱟᱢᱟᱜ ᱧᱮᱞ ᱧᱮᱞᱛᱮ ᱟᱨᱞᱮ ᱵᱩᱡᱟ ᱡᱮ ᱪᱮᱫ ᱞᱮᱠᱟ ᱮᱱᱮᱡ ᱥᱮᱨᱮᱧ ᱠᱟᱱᱟ ᱟᱨ ᱪᱮᱫ ᱞᱮᱠᱟ ᱟᱵᱚᱣᱟᱜ ᱟᱹᱫᱤᱵᱟᱹᱥᱤ ᱡᱟᱹᱛᱤ ᱥᱟᱱᱛᱟᱲ ᱠᱚ ᱮᱱᱮᱡ ᱠᱟᱱᱟ ᱚᱱᱟ ᱵᱟᱠᱷᱨᱟᱛᱮ ᱤᱧᱫᱚ ᱤᱫᱤ ᱜᱚᱲᱚᱧ ᱠᱟᱱ ᱜᱮᱭᱟ ᱠᱚ ᱟᱨᱤᱧ ᱪᱟᱞᱟᱜ ᱠᱟᱱᱜᱮᱭᱟ ᱟᱨ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱮᱱᱮᱡ ᱥᱮᱨᱮᱧ ᱢᱟᱱᱮ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱦᱚᱲ ᱵᱤᱱᱟ ᱦᱤᱞᱟᱹᱣ ᱦᱚᱲᱮᱢ ᱦᱤᱞᱟᱹᱣ ᱦᱚᱪᱚᱭᱮᱭᱟ ᱛᱩᱢᱫᱟᱜ ᱴᱟᱢᱟᱠ ᱨᱩ ᱨᱟᱦᱟᱛᱮ ᱟᱨ ᱮᱱᱮᱡ ᱥᱮᱨᱮᱧᱛᱮ ᱛᱚ ᱠᱩᱥᱤᱭᱟᱹᱧ ᱠᱟᱱᱟ ᱠᱚ ᱮᱱᱮᱡ ᱥᱮᱨᱮᱧ ᱨᱟᱦᱟ ᱨᱚᱢᱚᱡᱽ ᱠᱷᱟᱹᱛᱤᱨᱛᱮ ᱛᱩᱢᱫᱟᱜ ᱴᱟᱢᱟᱠ ᱟᱲᱟᱝ ᱛᱮᱦᱚᱸ ᱠᱚ ᱵᱩᱡᱽ ᱫᱟᱲᱮᱭᱟᱜ ᱠᱟᱱᱟ ᱱᱩᱭ ᱫᱚ ᱨᱩ ᱫᱟᱲᱮᱭᱟᱜ ᱠᱟᱱᱟᱭ ᱛᱤᱨᱭᱳ ᱵᱟᱱᱟᱢᱮ ᱚᱨᱚᱝ ᱫᱟᱲᱮᱭᱟᱜ ᱠᱟᱱᱟ ᱥᱮᱨᱮᱧ ᱫᱟᱲᱮᱭᱟᱜ ᱠᱟᱱᱟᱭ ᱚᱱᱟ ᱠᱷᱟᱹᱛᱤᱨᱛᱮ ᱤᱧ ᱫᱚᱠᱚ ᱡᱟᱦᱟᱸ ᱛᱟᱦᱟᱸ ᱠᱚ ᱤᱫᱤ ᱵᱟᱲᱟᱧ ᱠᱟᱱᱜᱮᱭᱟ ᱚᱱᱟᱜᱤᱧ ᱵᱟᱲᱟᱭ ᱜᱮᱭᱟ